ᱟᱵᱚ ᱵᱷᱚᱨᱚᱛ ᱨᱮ ᱥᱟᱱᱟᱢ ᱢᱟᱹᱱᱢᱤ ᱜᱮ ᱪᱟ ᱫᱚ ᱵᱚᱱ ᱧᱩᱭ ᱜᱮᱭᱟ ᱥᱮᱛᱟᱜ ᱟᱹᱭᱩᱵ ᱵᱟᱨ ᱵᱮᱲᱟ ᱞᱮᱠᱟ ᱫᱚ ᱟᱨ ᱪᱟ ᱫᱚ ᱟᱵᱚ ᱱᱚᱝᱠᱟᱱ ᱢᱤᱫ ᱴᱮᱱ ᱩᱵᱵᱷᱟᱥ ᱨᱮ ᱛᱤᱜᱩ ᱟᱠᱟᱱᱟ ᱡᱮ ᱪᱟ ᱵᱟᱝ ᱧᱩ ᱞᱮᱠᱷᱟᱱ ᱢᱚᱱᱮ ᱡᱤᱣᱤ ᱨᱮ ᱠᱩᱥᱤ ᱦᱚᱸ ᱵᱟᱝ ᱟᱴᱠᱟᱨᱚᱜ ᱟ ᱚᱱᱟᱛᱮ ᱪᱟ ᱫᱚ ᱮᱠᱟᱞ ᱞᱟᱹᱠᱛᱤ ᱜᱮᱭᱟ ᱤᱧ ᱦᱚᱸ ᱪᱟ ᱢᱟᱹᱧ ᱧᱩᱭ ᱜᱮᱭᱟ ᱟᱨ ᱚᱲᱟᱜ ᱨᱮ ᱫᱚ ᱪᱟ ᱵᱮᱱᱟᱣ ᱨᱮᱱᱟᱜ ᱠᱟᱹᱢᱤ ᱦᱚᱨᱟ ᱫᱚ ᱱᱚᱝᱠᱟ ᱡᱟᱦᱟ ᱛᱤᱱᱟᱹᱜ ᱫᱟᱜ ᱤᱧ ᱵᱟᱥᱟᱝᱼᱟ ᱢᱤᱫ ᱜᱤᱞᱟᱥ ᱥᱮ ᱢᱤᱫ ᱠᱟᱯ ᱚᱱᱠᱟ ᱯᱚᱨᱤᱢᱟᱱ ᱜᱮ ᱪᱤᱱᱤ ᱟᱨ ᱪᱟ ᱦᱮᱰᱮᱡ ᱠᱟᱛᱮᱜ ᱟᱨ ᱠᱤᱪᱷᱩ ᱜᱟᱱ ᱟᱫᱟ ᱟᱨᱵᱟᱝ ᱠᱷᱟᱱ ᱟᱱᱟ ᱜᱚᱞᱢᱟᱹᱨᱤᱪ ᱟᱛᱮᱜ ᱚᱱᱟ ᱫᱚ ᱦᱮᱰᱮᱡ ᱢᱮᱥᱟ ᱠᱟᱛᱮᱜ ᱟᱨ ᱠᱤᱪᱷᱩ ᱜᱟᱱ ᱨᱚᱝ ᱞᱮᱱ ᱠᱷᱟᱱ ᱜᱮ ᱟᱬᱜᱚ ᱠᱟᱛᱮᱜ ᱚᱱᱟ ᱫᱚ ᱧᱩᱭ ᱟᱵᱚᱱ ᱚᱱᱮ ᱚᱱᱠᱟᱱ ᱪᱟ ᱟᱛᱳ ᱚᱲᱟᱜ ᱨᱮ ᱵᱮᱱᱟᱣ ᱨᱮᱱᱟᱝ ᱠᱟᱹᱢᱤ ᱦᱚᱨᱟ ᱫᱚ